ᱤᱥᱤᱱᱼᱵᱟᱥᱟᱝ ᱫᱚ ᱟᱹᱰᱤ ᱜᱟᱱ ᱜᱤᱧ ᱠᱩᱥᱤᱭᱟᱜᱼᱟ ᱪᱮᱫᱟᱜ ᱥᱮ ᱤᱥᱤᱱᱼᱵᱟᱥᱟᱝ ᱫᱚ ᱢᱟᱱᱮ ᱤᱧ ᱫᱟᱠᱟ ᱩᱛᱩ ᱫᱚ ᱟᱹᱰᱤ ᱜᱟᱱ ᱜᱤᱧ ᱠᱩᱥᱤᱭᱟᱜᱼᱟ ᱥᱮᱧ ᱵᱟᱰᱟᱭ ᱜᱮᱭᱟ ᱛᱚ ᱡᱚᱛᱚ ᱜᱤᱧ ᱵᱟᱰᱟᱭ ᱜᱮᱭᱟ ᱛᱚ ᱵᱟᱡᱟᱨ ᱨᱮᱠᱚ ᱟᱹᱠᱷᱨᱤᱧ ᱡᱷᱤᱞᱟᱹᱯᱤ ᱨᱚᱥᱚᱜᱚᱞᱞᱟ ᱥᱤᱸᱜᱟᱹᱲᱟ ᱛᱚ ᱤᱧ ᱫᱚ ᱵᱟᱰᱟᱭ ᱥᱟᱱᱟᱧ ᱠᱟᱱᱟ ᱡᱮ ᱚᱱᱟ ᱪᱮᱠᱟᱛᱮᱠᱚ ᱪᱮ ᱪᱮᱫ ᱫᱟ ᱟᱫᱚ ᱤᱧ ᱵᱟᱡᱟᱨ ᱠᱷᱚᱱ ᱟᱹᱜᱩ ᱠᱟᱛᱮᱫ ᱤᱧ ᱪᱮᱥᱴᱟ ᱞᱮᱜᱟᱭᱫᱟ ᱡᱮ ᱤᱧ ᱡᱤᱞᱟᱹᱯᱤᱧ ᱵᱮᱱᱟᱣᱟ ᱟᱨ ᱨᱚᱥᱚᱜᱚᱞᱞᱟᱧ ᱵᱮᱱᱟᱣᱟ ᱛᱚ ᱤᱧᱟᱹᱜ ᱵᱟᱝ ᱦᱩᱭᱩᱜᱚᱜ ᱠᱟᱱᱟ ᱟᱫᱚ ᱚᱱᱟ ᱞᱮᱠᱟᱛᱤᱧ ᱢᱮᱱᱫᱟ ᱪᱮᱫᱟᱜ ᱵᱟᱝ ᱦᱩᱭᱩᱜᱚᱜ ᱠᱟᱱ ᱛᱤᱧᱟᱹ ᱡᱮ ᱡᱚᱛᱚ ᱡᱤᱱᱤᱥ ᱜᱤᱧ ᱵᱮᱱᱟᱣ ᱫᱟᱲᱮᱟᱜ ᱠᱟᱱᱟ ᱟᱨ ᱪᱮᱠᱟᱛᱮ ᱤᱧ ᱱᱚᱣᱟ ᱡᱤᱱᱤᱥᱤᱧ ᱵᱟᱝ ᱦᱩᱭᱩᱜᱚᱜ ᱠᱟᱱ ᱛᱤᱧᱟᱹ ᱚᱱᱟ ᱜᱮ ᱤᱧ ᱟᱹᱰᱤ ᱟᱯᱥᱳᱥᱤᱧ ᱟᱹᱭᱠᱟᱹᱣᱮᱫᱟ ᱟᱫᱚ ᱚᱱᱟ ᱵᱟᱫᱽ ᱠᱟᱛᱮᱫ ᱟᱨᱦᱚᱸ ᱥᱮᱫᱟᱭ ᱞᱟᱹᱴᱩ ᱜᱚ ᱵᱩᱲᱦᱤ ᱴᱷᱮᱱᱤᱧ ᱟᱸᱡᱚᱢ ᱞᱮᱫᱟ ᱡᱮ ᱠᱚᱫᱮ ᱫᱚ ᱱᱚᱝᱠᱟ ᱠᱚ ᱯᱤᱴᱷᱟᱹᱭᱟ ᱠᱚᱫᱮ ᱯᱤᱴᱷᱟᱹ ᱫᱚ ᱢᱟᱱᱮ ᱚᱱᱟ ᱫᱚ ᱦᱮᱸᱫᱮ ᱜᱮ ᱧᱮᱞᱚᱜᱚᱜᱼᱟ ᱦᱚᱞᱚᱝ ᱫᱚ ᱡᱚᱠᱷᱚᱱᱮᱢ ᱥᱤᱯᱤᱭᱟ ᱛᱚᱠᱷᱚᱱ ᱫᱚ ᱟᱹᱰᱤ ᱜᱮ ᱦᱮᱸᱫᱮᱜᱼᱟ ᱟᱫᱚ ᱚᱱᱟ ᱯᱤᱴᱷᱟᱹ ᱫᱚ ᱚᱦᱚᱡ ᱨᱮᱠᱚ ᱯᱤᱴᱷᱟᱹᱭᱟ ᱜᱮᱸᱫᱽᱨᱮᱡ ᱨᱮ ᱤᱭᱟᱹ ᱫᱚᱦᱚ ᱠᱟᱛᱮᱫ ᱢᱟᱱᱮ ᱚᱱᱟ ᱫᱚ ᱛᱤ ᱛᱮᱜᱮ ᱵᱮᱞᱱᱟ ᱛᱮᱫᱚ ᱵᱟᱠᱚ ᱨᱤᱫᱟ ᱛᱤ ᱛᱮᱜᱮ ᱟᱫᱚ ᱛᱟᱣᱟ ᱨᱮᱠᱚ ᱵᱷᱚᱨᱟᱣᱟ ᱟᱫᱚ ᱚᱱᱟ ᱫᱚ ᱤᱥᱤᱱ ᱞᱮᱱ ᱠᱷᱟᱱ ᱫᱚ ᱢᱟᱱᱮ ᱟᱹᱰᱤ ᱦᱮᱸᱫᱮ ᱜᱮ ᱧᱮᱞᱚᱜᱚᱜᱼᱟ ᱟᱨ ᱢᱟᱱᱮ ᱚᱱᱟ ᱫᱚ ᱠᱮᱴᱠᱮᱴᱮᱜᱼᱟ ᱟᱫᱚ ᱤᱧ ᱫᱚ ᱚᱱᱟ ᱫᱚ ᱤᱥᱤᱱ ᱫᱚᱧ ᱵᱟᱰᱟᱭ ᱜᱮᱭᱟ ᱟᱹᱰᱤ ᱡᱳᱨᱤᱧ ᱠᱩᱥᱤᱭᱟᱜᱼᱟ ᱧᱮᱞ ᱛᱮᱫᱚ ᱦᱮᱸᱫᱮ ᱜᱮ ᱧᱮᱞᱚᱜᱼᱟ ᱟᱨ ᱮᱱᱠᱷᱟᱱ ᱡᱚᱢ ᱞᱮᱠᱷᱟᱱ ᱫᱚ ᱟᱹᱰᱤ ᱜᱮ ᱥᱤᱵᱤᱞᱟ ᱚᱱᱟᱛᱮ ᱤᱧ ᱫᱚ ᱠᱚᱫᱮ ᱯᱤᱴᱷᱟᱹ ᱟᱹᱰᱤ ᱜᱟᱱᱤᱧ ᱠᱩᱥᱤᱭᱟᱜᱼᱟ ᱟᱨ ᱡᱤᱞᱟᱹᱯᱤ ᱨᱚᱥᱚᱜᱚᱞᱞᱟ ᱵᱮᱱᱟᱣ ᱫᱚᱧ ᱪᱮᱥᱴᱟᱭ ᱜᱤᱭᱟᱹᱧ ᱠᱤᱱᱛᱩ ᱟᱫᱚ ᱵᱟᱹᱧ ᱫᱟᱲᱮᱭᱟᱜᱼᱟ